ᱟᱛᱳ ᱴᱚᱞᱟ ᱨᱮᱭᱟᱜ ᱡᱚᱛᱚ ᱜᱮ ᱢᱟᱹᱡᱷᱤ ᱜᱮ ᱡᱚᱛᱚᱣᱟᱜ ᱱᱮᱭᱟ ᱨᱚᱯᱚᱲ ᱠᱟᱹᱭᱡᱟᱹ ᱠᱟᱹᱯᱷᱟᱹᱨᱤ ᱡᱚᱛᱚ ᱩᱱᱤᱜᱮ ᱢᱟᱹᱡᱷᱤ ᱜᱮ ᱥᱚᱢᱟᱫᱷᱟᱱᱟᱭ ᱟᱨ ᱱᱚᱣᱟ ᱠᱚ ᱵᱟᱝ ᱜᱚᱱᱚᱜᱚᱼᱟ ᱚᱱᱟ ᱠᱚᱫᱚ ᱡᱚᱛᱚ ᱫᱮᱥ ᱠᱚ ᱯᱟᱨᱜᱟᱱᱟ ᱠᱚ ᱡᱚᱛᱚ ᱠᱚ ᱠᱚ ᱦᱚᱦᱚ ᱟᱠᱚᱣᱟ ᱵᱟᱹᱦᱩ ᱡᱟᱶᱟᱭ ᱡᱩᱫᱤ ᱵᱟᱹᱠᱤᱱ ᱯᱚᱴᱟᱜ ᱠᱟᱱᱟ ᱠᱤᱱ ᱵᱟᱯᱟᱜ ᱠᱟᱱᱟ ᱠᱤᱱ ᱵᱟᱹᱜᱤᱜ ᱠᱟᱱᱟ ᱠᱤᱱ ᱩᱱᱠᱤᱱᱟᱜ ᱫᱚ ᱡᱩᱫᱤ ᱟᱛᱳ ᱢᱟᱹᱡᱷᱤ ᱢᱚᱬᱮ ᱦᱚᱲ ᱵᱟᱠᱚ ᱫᱟᱲᱮᱭᱟᱜ ᱠᱷᱟᱱ ᱚᱱᱟ ᱫᱚ ᱯᱟᱨᱜᱟᱱᱟ ᱠᱚ ᱡᱟᱦᱟᱸ ᱜᱮ ᱦᱮᱱᱟᱜ ᱠᱚᱣᱟ ᱩᱱᱠᱩ ᱠᱚ ᱠᱚ ᱦᱟᱠᱮ ᱠᱚᱣᱟ ᱠᱚ ᱰᱟᱠᱮ ᱠᱚᱣᱟ ᱠᱚ ᱟᱨ ᱡᱚᱛᱚ ᱜᱮ ᱟᱛᱳ ᱟᱛᱳ ᱦᱚᱲ ᱦᱚᱸ ᱪᱤᱴᱷᱤ ᱠᱚ ᱟᱨ ᱠᱷᱚᱵᱚᱨ ᱠᱚᱦᱚᱸ ᱠᱚ ᱮᱢᱜᱮᱭᱟ ᱟᱨ ᱩᱱᱠᱩ ᱠᱚ ᱡᱟᱣᱨᱟ ᱠᱟᱛᱮ ᱚᱱᱟ ᱫᱚ ᱡᱚᱛᱚ ᱠᱚᱛᱮ ᱜᱮᱠᱚ ᱥᱟᱞᱟ ᱜᱚᱴᱟᱭᱟ